ᱴᱮᱠᱱᱳᱞᱚᱡᱤ ᱢᱮᱛᱟᱜ ᱠᱟᱱᱟ ᱚᱱᱟ ᱫᱚ ᱟᱭᱢᱟ ᱨᱚᱠᱚᱢ ᱠᱟᱹᱢᱤ ᱨᱮ ᱵᱚᱞᱮ ᱜᱚᱲᱚᱭ ᱮᱢ ᱠᱟᱱᱟ ᱮᱢᱚᱜ ᱠᱟᱱᱟᱭ ᱥᱮ ᱟᱭᱢᱟ ᱨᱚᱠᱚᱢ ᱥᱚᱝᱥᱳᱫᱷᱚᱱ ᱦᱩᱭᱩᱜ ᱠᱟᱱᱟ ᱚᱠᱟ ᱫᱚ ᱦᱚᱲ ᱟᱠᱚ ᱟᱠᱚᱣᱟᱜ ᱛᱤᱛᱮ ᱠᱟᱹᱢᱤ ᱠᱟᱛᱮ ᱟᱭᱢᱟ ᱨᱚᱠᱚᱢ ᱢᱟᱱᱮ ᱜᱟᱹᱞᱛᱤ ᱦᱩᱭᱩᱜ ᱠᱟᱱ ᱛᱟᱦᱮᱸᱜᱼᱟ ᱢᱮᱱᱠᱷᱟᱱ ᱱᱚᱣᱟ ᱤᱭᱟᱹ ᱨᱮᱫᱚ ᱱᱚᱣᱟ ᱴᱮᱠᱱᱳᱞᱚᱡᱤ ᱨᱮᱫᱚ ᱚᱱᱟ ᱜᱟᱹᱞᱛᱤ ᱵᱟᱹᱱᱩᱜᱼᱟ ᱡᱮᱥᱮ ᱢᱟᱱᱮᱢ ᱠᱮᱞᱠᱩᱞᱮᱥᱚᱱ ᱠᱷᱟᱡ ᱛᱚ ᱠᱮᱞᱠᱩᱞᱮᱴᱟᱨ ᱨᱮ ᱟᱢ ᱰᱟᱭᱨᱮᱠᱴ ᱱᱚᱢᱵᱚᱨ ᱰᱟᱞᱟᱣ ᱢᱮ ᱟᱨ ᱚᱱᱟ ᱨᱮᱭᱟᱜ ᱨᱮᱡᱟᱞᱴ ᱛᱩᱨᱟᱹᱛ ᱥᱳ ᱟᱢᱟᱜ ᱮᱠᱫᱚᱢ ᱥᱚᱴᱷᱤᱠ ᱠᱚᱭ ᱵᱚᱞᱮ ᱡᱟᱦᱟᱱ ᱢᱤᱥᱴᱮᱠ ᱵᱟᱝ ᱛᱟᱦᱮᱱᱟ ᱟᱨ ᱦᱚᱲᱛᱮ ᱚᱸᱰᱮᱢ ᱦᱤᱥᱟᱹᱵ ᱞᱮᱠᱷᱟᱡ ᱢᱤᱫ ᱦᱚᱲ ᱥᱟᱹᱦᱤ ᱵᱮᱱᱟᱣᱭᱟ ᱢᱤᱫ ᱦᱚᱲ ᱜᱟᱞᱟᱛ ᱵᱮᱱᱟᱣᱟ ᱢᱮᱱᱠᱷᱟᱡ ᱴᱮᱠᱱᱳᱞᱚᱡᱤ ᱦᱚᱛᱮᱛᱮ ᱚᱱᱟ ᱠᱮᱞᱠᱩᱞᱮᱴᱟᱨ ᱦᱚᱛᱮᱡ ᱛᱮ ᱚᱱᱟ ᱥᱟᱹᱦᱤ ᱵᱮᱱᱟᱜᱼᱟ ᱟᱨ ᱱᱚᱣᱟ ᱠᱚᱫᱚ ᱟᱹᱰᱤ ᱵᱷᱟᱹᱜᱤ ᱡᱤᱱᱤᱥ ᱵᱮᱱᱟᱣ ᱠᱟᱱᱟ ᱱᱚᱣᱟ ᱫᱩᱱᱤᱭᱟᱹ ᱨᱮ ᱵᱚᱞᱮ ᱦᱚᱲ ᱠᱚᱣᱟᱜ ᱥᱩᱵᱤᱫᱟ ᱞᱟᱹᱜᱤᱫ ᱚᱱᱟᱛᱮ ᱴᱮᱠᱱᱳᱞᱚᱡᱤ ᱫᱚ ᱢᱤᱫᱴᱮᱡ ᱵᱚᱱ ᱢᱮᱱ ᱠᱮᱭᱟ ᱟᱵᱚ ᱦᱚᱲᱟᱜ ᱠᱟᱹᱢᱤ ᱟᱣᱥᱟᱱ ᱞᱟᱹᱜᱤᱫ ᱥᱮ ᱟᱵᱚ ᱦᱚᱲᱟᱜ ᱥᱩᱵᱤᱫᱟ ᱞᱟᱹᱜᱤᱫ ᱟᱹᱰᱤ ᱢᱚᱡᱽ ᱠᱟᱱᱟ ᱪᱮᱫᱟᱜ ᱴᱮᱠᱱᱳᱞᱚᱡᱤ ᱦᱚᱛᱮᱡ ᱛᱮ ᱟᱵᱚ ᱡᱟᱦᱟᱱ ᱠᱟᱹᱢᱤ ᱜᱮ ᱟᱥᱟᱱ ᱛᱮᱵᱚᱱ ᱠᱟᱹᱢᱤ ᱫᱟᱲᱮᱭᱟᱜᱼᱟ